ᱢᱟᱨᱥᱟᱞ ᱟᱨᱴ ᱠᱚᱨᱟᱣ ᱞᱟᱦᱟᱨᱮ ᱦᱚᱲᱢᱚᱨᱮ ᱡᱚᱛᱷᱮᱥᱴᱚ ᱫᱟᱲᱮ ᱫᱚᱨᱠᱟᱨ ᱟᱨ ᱫᱟᱲᱮ ᱫᱚᱨᱠᱟᱨ ᱞᱟᱹᱜᱤᱫ ᱫᱚ ᱯᱟᱹᱦᱤᱞ ᱠᱟᱛᱷᱟᱫᱚ ᱦᱩᱭᱩᱜ ᱠᱟᱱᱟ ᱡᱚᱢᱼᱧᱩ ᱟᱨ ᱡᱚᱢᱼᱧᱩ ᱫᱚ ᱵᱮᱥᱼᱵᱮᱥᱟᱜ ᱡᱚᱢᱼᱧᱩᱭ ᱦᱩᱭᱩᱜᱼᱟ ᱯᱷᱚᱞᱢᱩᱞ ᱡᱤᱞᱼᱦᱟ ᱠᱚ ᱥᱮ ᱟᱨᱦᱚᱸ ᱟᱭᱢᱟ ᱠᱤᱪᱷᱩᱜᱮ ᱢᱮᱱᱟᱜᱼᱟ ᱟᱲᱟᱜᱼᱥᱟᱠᱟᱢ ᱠᱚ ᱥᱮ ᱛᱳᱣᱟ ᱟᱯᱮᱞ ᱟᱺᱜᱩᱨ ᱠᱤᱥᱢᱤᱥ ᱠᱟ ᱡᱩ ᱟᱨ ᱱᱤᱭᱟᱹ ᱠᱚᱫᱚ ᱨᱩᱴᱤᱱ ᱦᱤᱥᱟᱹᱵᱽ ᱡᱚᱢ ᱦᱩᱭᱩᱜᱼᱟ ᱥᱮᱛᱟᱜ ᱢᱤᱫ ᱫᱷᱟᱣ ᱥᱮ ᱛᱤᱠᱤᱱ ᱥᱮ ᱧᱤᱫᱟᱹ ᱥᱮ ᱥᱮᱛᱟᱜ ᱜᱤᱛᱤᱡ ᱞᱟᱦᱟᱨᱮ ᱡᱮᱢᱚᱱ ᱪᱷᱳᱞᱟ ᱡᱚᱢ ᱦᱩᱭᱩᱜᱼᱟ ᱪᱷᱳᱞᱟ ᱡᱚᱢᱵᱟᱲᱟ ᱠᱟᱛᱮᱫ ᱠᱟᱭᱨᱟ ᱠᱟᱭᱨᱟ ᱡᱚᱢᱵᱟᱲᱟ ᱠᱟᱛᱮᱫ ᱛᱳᱣᱟ ᱧᱩᱭ ᱦᱩᱭᱩᱜᱼᱟ ᱛᱳᱣᱟ ᱧᱩᱵᱟᱲᱟ ᱠᱟᱛᱮᱫ ᱢᱤᱫᱜᱷᱟᱹᱲᱤ ᱯᱚᱨ ᱫᱟᱠᱟ ᱡᱚᱢ ᱦᱩᱭᱩᱜᱼᱟ ᱥᱮ ᱡᱤᱞ ᱩᱛᱩ ᱫᱟᱠᱟ ᱥᱮ ᱦᱟ ᱠᱚ ᱩᱛᱩ ᱫᱟᱠᱟ ᱦᱚᱲᱢᱚᱨᱮ ᱛᱟᱜᱚᱫᱮ ᱮᱢ ᱞᱟᱹᱜᱤᱫ ᱞᱟᱹᱜᱤᱫ ᱚᱱᱠᱟᱱ ᱡᱤᱱᱤᱥ ᱡᱤᱢ ᱦᱩᱭᱩᱜᱼᱟ ᱵᱷᱟᱞᱚᱼᱢᱚᱱᱫᱚ ᱯᱷᱚᱞᱢᱩᱞ ᱥᱮ ᱡᱤᱞᱼᱦᱟᱹᱠᱚ ᱦᱚᱸ ᱡᱚᱢ ᱡᱟᱹᱨᱩᱲ ᱜᱮᱭᱟ